ᱤᱧᱟᱹᱜ ᱤᱥᱤᱱ ᱛᱮᱭᱟᱜ ᱫᱚ ᱢᱟᱱᱮ ᱫᱟᱠᱟ ᱥᱚᱸᱜᱮ ᱡᱟᱦᱟᱸ ᱩᱛᱩ ᱩᱛᱩ ᱫᱚ ᱱᱤᱭᱟᱹ ᱠᱚᱫᱚ ᱦᱟᱸᱜ ᱵᱮᱥᱛᱮᱧ ᱤᱭᱟᱹ ᱫᱟᱲᱮᱭᱟᱜᱼᱟ ᱡᱮᱢᱚᱱ ᱢᱩᱱᱜᱟᱹ ᱟᱲᱟᱜ ᱵᱷᱟᱡᱟ ᱟᱫᱚ ᱯᱩᱨᱟᱹᱭ ᱟᱲᱟᱜ ᱨᱟᱥᱮ ᱛᱟᱯᱚᱨᱮ ᱯᱟᱴ ᱟᱲᱟᱜ ᱠᱚ ᱢᱟᱱᱮ ᱵᱤᱥᱮᱥ ᱠᱟᱭᱛᱮ ᱚᱱᱟ ᱟᱲᱟᱜ ᱠᱚᱫᱚ ᱟᱹᱰᱤ ᱢᱚᱡᱤᱧ ᱵᱷᱟᱡᱟ ᱦᱚᱪᱚ ᱫᱟᱲᱮᱭᱟᱜᱼᱟ ᱟᱨ ᱥᱤᱵᱤᱞ ᱦᱚᱸ ᱮᱱᱛᱮᱫ ᱵᱷᱟᱜᱮ ᱜᱮᱧ ᱥᱤᱵᱤᱞ ᱦᱚᱪᱚᱭᱟ ᱢᱚᱥᱞᱟ ᱚᱱᱟ ᱠᱚᱫᱚ ᱠᱚᱢ ᱧᱚᱜ ᱢᱚᱥᱞᱟ ᱛᱮᱦᱚᱸ ᱢᱟᱱᱮ ᱪᱟᱞᱟᱜᱼᱟ ᱟᱨᱠᱤ ᱟᱨ ᱦᱟᱱᱛᱮ ᱡᱤᱞᱼᱛᱤᱞ ᱠᱚᱫᱚ ᱚᱱᱠᱟ ᱤᱱᱟᱹᱜ ᱫᱚ ᱵᱟᱝ ᱛᱟᱯᱚᱨᱮ ᱟᱲᱟᱜ ᱵᱷᱤᱛᱨᱤ ᱨᱮ ᱢᱮᱱᱟᱜᱼᱟ ᱚᱱᱠᱟᱱ ᱟᱭᱢᱟ ᱠᱤᱪᱷᱩ ᱟᱲᱟᱜ ᱢᱮᱱᱟᱜᱼᱟ ᱟᱹᱰᱤ ᱢᱟᱱᱮ ᱟᱹᱰᱤ ᱢᱚᱡᱽ ᱛᱤᱧ ᱤᱥᱤᱱ ᱫᱟᱲᱮᱭᱟᱜᱼᱟᱹᱧ ᱟᱨ ᱥᱤᱵᱤᱞ ᱦᱚᱸ ᱥᱤᱵᱤᱞᱟ ᱚᱱᱠᱟᱧ ᱡᱚᱢ ᱵᱟᱲᱟ ᱦᱚᱪᱚᱣ ᱠᱟᱜ ᱠᱚᱣᱟ ᱜᱟᱛᱮ ᱠᱚᱲᱟ ᱠᱚᱦᱚᱸ ᱢᱟᱱᱮ ᱚᱠᱟ ᱡᱚᱠᱷᱚᱱ ᱞᱮ ᱡᱚᱢ ᱜᱮᱭᱟ ᱚᱱᱟ ᱯᱟᱴ ᱟᱲᱟᱜ ᱤᱭᱟᱹ ᱠᱚᱦᱚᱸ ᱞᱮ ᱡᱚᱢ ᱜᱮᱭᱟᱞᱮ ᱟᱹᱰᱤ ᱤᱥᱤᱱ ᱠᱟᱛᱮᱫ ᱢᱟᱱᱮ ᱮᱢᱱᱤ ᱵᱷᱟᱡᱟ ᱜᱮ ᱵᱷᱟᱡᱟᱭᱟᱞᱮ ᱵᱚᱞᱮ ᱡᱟᱦᱟᱸ ᱫᱚᱠᱚ ᱢᱮᱛᱟᱜᱼᱟ ᱟᱨᱠᱤ ᱚᱱᱠᱟ ᱦᱟᱞᱠᱟ ᱯᱟᱛᱞᱟ ᱚᱱᱟᱠᱚ ᱢᱚᱥᱞᱟ ᱞᱟᱜᱟᱣ ᱠᱟᱛᱮᱫ ᱟᱫᱚ ᱦᱚᱸᱜᱼᱚᱝᱠᱟ ᱠᱟᱛᱮᱫ ᱜᱮ ᱤᱥᱤᱱ ᱠᱚᱫᱚ ᱚᱱᱠᱟ ᱠᱚᱫᱚᱧ ᱤᱥᱤᱱ ᱫᱟᱲᱮᱭᱟᱜ ᱜᱮᱭᱟ ᱟᱨᱠᱤ ᱢᱚᱴᱟᱢᱩᱴᱤ ᱟᱫᱚ ᱴᱷᱤᱠᱜᱮᱭᱟ ᱚᱱᱠᱟᱜᱤᱧ ᱤᱥᱤᱱ ᱵᱟᱲᱟ ᱠᱟᱛᱮᱫ ᱦᱟᱸᱜ ᱤᱧ ᱡᱚᱢ ᱦᱚᱪᱚ ᱵᱚᱱᱟ ᱦᱟᱸᱜ ᱚᱠᱟ ᱦᱤᱞᱳᱜ ᱪᱚᱝ ᱟᱨᱚ ᱟᱪᱪᱷᱟ ᱢᱟ ᱛᱟᱦᱞᱮ